ᱤᱧ ᱠᱳᱞᱠᱟᱛᱟ ᱫᱤᱞᱞᱤ ᱨᱮ ᱪᱮᱸᱬᱮᱧ ᱧᱮᱞ ᱟᱠᱟᱫ ᱠᱚᱣᱟ ᱩᱱᱠᱩ ᱪᱮᱸᱬᱮ ᱪᱤᱯᱲᱤ ᱫᱚ ᱯᱚᱨᱤᱵᱮᱥ ᱱᱚᱥᱴᱚ ᱠᱷᱟᱹᱛᱤᱨ ᱩᱱᱠᱩ ᱫᱚ ᱵᱤᱥᱤ ᱫᱤᱱ ᱵᱟᱝᱠᱚ ᱛᱟᱦᱮᱸ ᱫᱟᱲᱮᱜᱼᱟ ᱩᱱᱠᱩ ᱫᱚ ᱛᱩᱠᱟᱹ ᱠᱚᱦᱚᱸ ᱵᱷᱟᱜᱮ ᱴᱷᱤᱠ ᱚᱠᱟᱨᱮᱠᱚ ᱛᱩᱠᱟᱹᱭᱟ ᱩᱱᱠᱩ ᱫᱚ ᱤᱱᱠᱟᱹ ᱠᱟᱛᱮᱫ ᱜᱮᱠᱚ ᱛᱮᱦᱮᱸᱱᱟ ᱯᱚᱨᱤᱵᱮᱥ ᱱᱚᱥᱴᱚ ᱠᱷᱟᱹᱛᱤᱨ ᱩᱱᱠᱩᱫᱚ ᱵᱤᱥᱤ ᱫᱤᱱ ᱵᱟᱝᱠᱚ ᱵᱟᱧᱪᱟᱜᱼᱟ ᱵᱤᱥᱤᱫᱤᱱ ᱩᱱᱠᱩ ᱫᱚ ᱵᱩᱥᱟᱹᱜ ᱦᱚᱸ ᱵᱟᱠᱚ ᱵᱩᱥᱟᱹᱜ ᱫᱟᱲᱮ ᱟᱠᱚᱣᱟ ᱢᱮᱱᱠᱷᱟᱱ ᱟᱹᱛᱩ ᱫᱤᱥᱚᱢ ᱨᱮᱱ ᱪᱮᱸᱬᱮ ᱠᱚᱫᱚ ᱫᱟᱨᱮ ᱠᱚ ᱦᱮᱱᱟᱜᱼᱟ ᱩᱱᱠᱩ ᱫᱚ ᱚᱱᱟ ᱠᱚᱨᱮ ᱠᱚ ᱛᱩᱠᱟᱹᱭᱟ ᱚᱱᱟ ᱠᱚᱨᱮ ᱠᱚ ᱵᱟᱥᱟᱜᱼᱟ ᱩᱱᱠᱩᱫᱚ ᱯᱚᱨᱤᱵᱮᱥ ᱵᱷᱟᱜᱮ ᱠᱷᱟᱹᱛᱤ ᱩᱱᱠᱩ ᱫᱚ ᱟᱭᱢᱟ ᱟᱭᱢᱟ ᱜᱮᱠᱚ ᱵᱩᱥᱟᱹᱜ ᱠᱚᱣᱟ ᱤᱱᱟᱹᱛᱮ ᱩᱱᱠᱩ ᱫᱚ ᱟᱹᱰᱤ ᱫᱤᱱᱠᱚ ᱵᱟᱧᱪᱟᱜᱼᱟ